ᱜᱮᱞ ᱢᱤᱫ ᱪᱟᱱᱟᱪ ᱨᱮ ᱪᱤᱛᱟᱹᱨ ᱟᱸᱠ ᱨᱮᱭᱟᱝ ᱟᱠᱷᱟᱲᱟᱨᱤᱧ ᱥᱟᱞᱮᱫ ᱞᱮᱱᱟ ᱡᱟᱦᱟᱸ ᱫᱚ ᱵᱤᱨᱫᱟᱹᱜᱟᱲ ᱦᱚᱛᱮᱛᱮ ᱥᱟᱯᱟᱲᱟᱣ ᱞᱮᱱᱟ ᱚᱱᱟ ᱪᱤᱛᱟᱹᱨ ᱟᱸᱠ ᱟᱠᱷᱟᱲᱟ ᱨᱮ ᱟᱹᱰᱤ ᱟᱭᱢᱟ ᱤᱧ ᱥᱟᱶᱛᱮ ᱟᱨᱦᱚᱸ ᱯᱟᱹᱴᱷᱩᱭᱟᱹ ᱜᱟᱛᱮ ᱠᱚᱞᱮ ᱥᱮᱞᱮᱫ ᱞᱮᱱᱟ ᱡᱚᱛᱚ ᱦᱚᱲᱟᱜ ᱜᱮ ᱛᱟᱦᱮᱸ ᱠᱟᱱ ᱛᱟᱞᱮᱭᱟ ᱦᱩᱱᱟᱹᱨᱟᱱᱟᱝ ᱯᱮᱱᱥᱤᱞ ᱛᱷᱚᱞᱤ ᱟᱹᱰᱤ ᱱᱟᱯᱟᱭ ᱱᱟᱯᱟᱭ ᱪᱤᱛᱟᱹᱨ ᱠᱚᱞᱮ ᱟᱸᱠ ᱞᱮᱫᱟ ᱟᱨ ᱚᱱᱟ ᱛᱮᱜᱮ ᱢᱟᱪᱮᱫ ᱢᱟᱪᱮᱛᱟᱱᱤ ᱠᱚᱴᱷᱮᱱ ᱠᱷᱚᱱ ᱟᱭᱢᱟ ᱥᱟᱨᱦᱟᱣ ᱟᱨ ᱛᱷᱩᱢ ᱞᱮ ᱧᱟᱢ ᱞᱮᱫᱟ ᱱᱚᱣᱟ ᱪᱤᱛᱟᱹᱨ ᱟᱸᱠ ᱟᱠᱷᱟᱲᱟᱨᱤᱧ ᱥᱮᱞᱮᱫ ᱛᱟᱭᱚᱢ ᱵᱟᱰᱟᱭ ᱧᱟᱢ ᱞᱤᱫᱟᱹᱧ ᱪᱤᱛᱟᱹᱨ ᱟᱸᱠ ᱨᱮᱭᱟᱜ ᱱᱟᱣᱟ ᱱᱟᱣᱟ ᱢᱟᱫᱷᱚᱢ ᱠᱚ